ᱡᱟᱦᱟᱸ ᱫᱚ ᱟᱞᱮ ᱴᱚᱴᱷᱟᱨᱮ ᱜᱚᱡ ᱨᱮᱱᱟᱜ ᱛᱚ ᱜᱚᱡ ᱫᱚ ᱱᱤᱭᱟᱹ ᱠᱟᱨᱚᱱ ᱛᱮᱠᱚ ᱜᱚᱡ ᱠᱟᱱᱟ ᱡᱮ ᱟᱞᱮ ᱱᱚᱣᱟ ᱴᱚᱴᱷᱟᱨᱮ ᱦᱚᱥᱯᱤᱴᱟᱞ ᱢᱮᱱᱟᱜᱼᱟ ᱥᱮ ᱩᱯᱚ ᱥᱟᱥᱛᱷᱚ ᱠᱮᱫᱨᱚ ᱢᱮᱱᱟᱜᱼᱟ ᱱᱚᱰᱮ ᱦᱚᱸ ᱦᱮᱡ ᱠᱟᱛᱮ ᱰᱟᱠᱛᱟᱨ ᱥᱮ ᱪᱤᱠᱤᱛᱥᱟ ᱵᱟᱝᱠᱚ ᱧᱟᱢᱟ ᱟᱨ ᱦᱚᱥᱯᱤᱴᱟᱞ ᱨᱮᱦᱚᱸ ᱡᱚᱢ ᱧᱩ ᱵᱷᱟᱜᱮ ᱵᱟᱝᱠᱚ ᱧᱟᱢᱟ ᱱᱚᱜᱼᱚᱭ ᱱᱚᱣᱟ ᱞᱮᱠᱟᱛᱮ ᱢᱟᱱᱮ ᱰᱟᱠᱛᱟᱨ ᱚᱵᱷᱟᱵ ᱛᱮ ᱟᱨ ᱪᱤᱠᱤᱛᱥᱟ ᱚᱵᱷᱟᱵᱽ ᱛᱮ ᱠᱤᱪᱷᱩ ᱫᱚᱠᱚ ᱜᱚᱡ ᱟᱠᱟᱱ ᱜᱮᱭᱟ ᱟᱨ ᱡᱟᱦᱟᱸᱭ ᱜᱤᱫᱽᱨᱟᱹ ᱠᱚ ᱱᱩᱠᱩ ᱫᱚ ᱡᱟᱦᱟᱸᱭ ᱜᱮ ᱴᱷᱤᱠ ᱠᱟᱛᱮ ᱟᱭᱳᱼᱵᱟᱵᱟ ᱥᱮ ᱪᱤᱠᱤᱛᱥᱟ ᱡᱚᱛᱚᱱ ᱱᱚᱜᱼᱚᱱᱟ ᱴᱤᱠᱟᱹ ᱠᱚ ᱡᱟᱦᱟᱸ ᱢᱮᱱᱟᱜᱼᱟ ᱱᱚᱣᱟᱠᱚ ᱴᱤᱠᱟ ᱠᱚ ᱡᱩᱫᱤ ᱴᱷᱤᱠ ᱢᱚᱛᱳ ᱠᱚ ᱧᱟᱢᱟ ᱧᱟᱢ ᱠᱟᱫᱟ ᱩᱱᱠᱩ ᱠᱚᱫᱚ ᱵᱟᱝᱠᱚ ᱜᱚᱡ ᱠᱟᱱᱟ ᱟᱨ ᱡᱟᱦᱟᱸ ᱠᱚᱫᱚ ᱪᱤᱠᱟᱹᱛᱮ ᱴᱤᱠᱟᱹ ᱴᱤᱠᱟᱹ ᱥᱮ ᱯᱳᱞᱤᱭᱚ ᱨᱟᱱᱠᱚ ᱵᱟᱝᱠᱚ ᱡᱚᱢ ᱦᱚᱪᱚ ᱠᱟᱜ ᱠᱚᱣᱟ ᱥᱮ ᱴᱤᱠᱟ ᱵᱟᱝ ᱠᱚ ᱦᱟᱛᱟᱣ ᱦᱚᱪᱚ ᱠᱟᱜ ᱠᱚᱣᱟ ᱩᱱᱠᱩ ᱜᱤᱫᱽᱨᱟᱹ ᱠᱚᱫᱚ ᱠᱚ ᱜᱚᱡ ᱠᱟᱱᱟ ᱟᱨ ᱡᱟᱦᱟᱸ ᱫᱚ ᱢᱤᱫᱴᱟᱝ ᱟᱭ ᱥᱤ ᱰᱤ ᱮᱥ ᱱᱚᱰᱮ ᱢᱤᱫᱴᱟᱝ ᱜᱤᱫᱽᱨᱟᱹ ᱠᱚᱣᱟᱜ ᱡᱚᱢ ᱧᱩ ᱥᱟᱶᱛᱮ ᱞᱮᱠᱷᱟ ᱯᱚᱲᱟ ᱥᱮ ᱚᱞᱚᱜ ᱯᱟᱲᱦᱟᱜ ᱱᱚᱜᱼᱚᱭ ᱱᱚᱣᱟ ᱥᱩᱵᱤᱫᱟ ᱢᱮᱱᱟᱜᱼᱟ ᱟᱨ ᱩᱱᱠᱩ ᱟᱭᱢᱟᱜᱟᱱ ᱚᱸᱰᱮ ᱜᱤᱫᱽᱨᱟᱹ ᱥᱟᱶ ᱛᱮᱠᱚ ᱛᱟᱦᱮᱱᱟ ᱚᱞᱚᱜ ᱯᱟᱲᱦᱟᱜ ᱦᱩᱭᱩᱜ ᱛᱟᱠᱚᱣᱟ ᱟᱨ ᱡᱚᱢᱟᱜ ᱴᱷᱤᱠ ᱢᱚᱛᱚ ᱠᱚ ᱧᱟᱢᱟ ᱩᱱᱠᱩ ᱜᱤᱫᱟᱹᱨ ᱫᱚ ᱵᱷᱟᱜᱮ ᱜᱮᱠᱚ ᱛᱟᱦᱮᱱᱟ ᱟᱨ ᱡᱮᱢᱚᱱ ᱩᱯᱚ ᱥᱟᱥᱛᱷᱚ ᱠᱮᱫᱽᱨᱚ ᱨᱮ ᱡᱟᱦᱟᱸ ᱱᱩᱠᱩ ᱜᱤᱫᱽᱨᱟᱹᱣᱟᱜ ᱨᱳᱜᱽ ᱟᱡᱟᱨ ᱚᱸᱰᱮ ᱤᱫᱤ ᱠᱟᱛᱮ ᱠᱚ ᱧᱮᱞ ᱠᱚᱣᱟ ᱡᱮ ᱱᱩᱭ ᱜᱤᱫᱨᱟᱹ ᱟᱜ ᱪᱮᱫ ᱨᱳᱜᱽ ᱢᱮᱱᱟᱜ ᱛᱟᱭᱟ ᱥᱮ ᱪᱮᱫ ᱵᱤᱢᱟᱨ ᱢᱮᱱᱟᱜ ᱛᱟᱭᱟ ᱩᱱᱤ ᱚᱸᱰᱮ ᱠᱷᱚᱱᱟᱜ ᱪᱤᱠᱤᱛᱥᱟ ᱠᱟᱛᱮ ᱚᱠᱚᱭ ᱫᱚ ᱢᱳᱴᱟᱜ ᱠᱟᱱᱟᱭ ᱚᱠᱚᱭ ᱫᱚ ᱚᱥᱩᱜᱚᱜ ᱠᱟᱱᱟ ᱚᱠᱚᱭ ᱫᱚ ᱴᱷᱤᱠ ᱠᱟᱛᱮ ᱡᱚᱢ ᱵᱟᱭ ᱫᱟᱲᱮᱜ ᱠᱟᱱᱟ ᱱᱚᱜᱼᱚ ᱱᱟ ᱫᱚ ᱩᱯᱚᱼᱥᱟᱥᱛᱷᱚ ᱠᱮᱫᱽᱨᱚ ᱠᱷᱚᱱᱟᱜ ᱜᱮᱠᱚ ᱞᱟᱹᱭᱟ ᱟᱨ ᱴᱷᱤᱠ ᱠᱟᱛᱮ ᱱᱚᱝᱠᱟ ᱠᱚ ᱪᱤᱠᱤᱛᱥᱟ ᱠᱚᱣᱟ ᱱᱚᱣᱟ ᱨᱮᱭᱟᱜ ᱠᱩᱠᱞᱤ ᱫᱚ ᱱᱚᱰᱮ ᱜᱮᱞᱤᱧ ᱢᱩᱪᱟᱹᱫ ᱠᱮᱫᱟ